ᱟᱞᱮᱭᱟᱜ ᱚᱲᱟᱜ ᱫᱷᱟᱨᱮ ᱨᱮ ᱵᱟᱲᱜᱮ ᱢᱮᱱᱟᱜᱼᱟ ᱚᱱᱟ ᱵᱟᱲᱜᱮ ᱨᱮᱜᱮ ᱥᱚᱵᱽᱡᱤ ᱵᱟᱜᱟᱱ ᱢᱮᱫᱴᱮᱱ ᱞᱮ ᱵᱮᱱᱷᱟᱣ ᱠᱟᱫᱟ ᱚᱸᱰᱮ ᱪᱟᱥ ᱠᱟᱫᱟᱞᱮ ᱟᱹᱰᱤ ᱠᱤᱪᱷᱩ ᱟᱱᱟᱡᱽ ᱠᱚᱜᱮ ᱡᱚᱛᱚ ᱨᱚᱠᱚᱢᱟᱜ ᱜᱮ ᱩᱛᱩ ᱠᱚ ᱞᱟᱹᱜᱤᱫ ᱚᱲᱟᱜ ᱩᱛᱩ ᱠᱚ ᱪᱟᱞᱟᱜ ᱞᱮᱠᱟ ᱞᱮ ᱟᱱᱟᱡᱽ ᱠᱚᱞᱮ ᱵᱮᱱᱟᱣ ᱪᱟᱥᱮᱫᱟ ᱟᱨᱠᱤ ᱟᱫᱚ ᱚᱱᱟ ᱪᱟᱥ ᱠᱚᱨᱮᱫ ᱟᱹᱰᱤᱜᱟᱱ ᱜᱮ ᱠᱷᱚᱨᱪᱟᱜᱼᱟ ᱟᱫᱚ ᱚᱲᱟᱜ ᱦᱚᱲ ᱛᱮᱞᱮ ᱠᱟᱹᱢᱤᱭᱟᱛᱚ ᱥᱟᱨ ᱠᱚ ᱠᱷᱚᱛ ᱠᱚ ᱮᱢᱟᱜ ᱦᱩᱭᱩᱜᱼᱟ ᱛᱟᱯᱚᱨᱮ ᱚᱱᱮ ᱦᱟᱥᱟ ᱠᱚ ᱥᱤ ᱞᱟᱹᱦᱩᱫ ᱠᱟᱱᱟ ᱛᱚ ᱚᱱᱟᱠᱚ ᱟᱨᱚ ᱠᱩᱰᱤᱛᱮ ᱢᱟᱜ ᱠᱟᱛᱮᱫ ᱚᱱᱟ ᱠᱚ ᱨᱚᱦᱚᱭ ᱦᱩᱭᱩᱜᱼᱟ ᱛᱟᱯᱚᱨᱮ ᱤᱱᱟᱹ ᱪᱟᱨᱟ ᱠᱚ ᱨᱚᱦᱚᱭ ᱦᱩᱭᱩᱜᱼᱟ ᱚᱱᱟ ᱠᱚ ᱨᱚᱦᱚᱭ ᱠᱟᱛᱮᱫ ᱜᱷᱟᱸᱥ ᱠᱚ ᱡᱟᱱᱟᱢ ᱞᱮᱱᱠᱷᱟᱱ ᱚᱱᱟ ᱠᱚ ᱦᱮᱲᱦᱮᱫ ᱦᱩᱭᱩᱜᱼᱟ ᱵᱷᱟᱜᱮ ᱞᱮᱠᱟ ᱥᱟᱯᱷᱟ ᱦᱩᱭᱩᱜᱼᱟ ᱥᱟᱨ ᱠᱚ ᱠᱷᱚᱛ ᱠᱚ ᱮᱢ ᱠᱟᱛᱮ ᱚᱱᱟ ᱠᱷᱩᱥᱭᱟᱹᱣ ᱦᱩᱭᱩᱜᱼᱟ ᱛᱟᱞᱦᱮ ᱫᱟᱨᱮ ᱠᱚ ᱵᱷᱟᱜᱮ ᱦᱩᱭᱩᱜᱼᱟ ᱡᱚ ᱠᱚᱦᱚᱸ ᱵᱷᱟᱜᱮ ᱦᱩᱭᱩᱜᱼᱟ ᱟᱨ ᱫᱟᱜ ᱠᱚ ᱮᱢᱟᱜ ᱦᱩᱭᱩᱜᱼᱟ ᱵᱟᱨ ᱥᱤᱧ ᱪᱷᱟᱰᱟ ᱜᱟᱱ ᱢᱤᱫ ᱫᱤᱱ ᱪᱷᱟᱰᱟ ᱜᱟᱱ ᱯᱚᱨᱮ ᱯᱚᱨᱮ ᱪᱟᱥ ᱨᱮ ᱵᱷᱟᱜᱮ ᱞᱮᱠᱟ ᱡᱚᱛᱱᱚ ᱠᱟᱛᱮᱢ ᱪᱟᱥ ᱞᱮᱠᱷᱱᱟ ᱟᱢ ᱜᱮ ᱵᱷᱟᱜᱮ ᱡᱚ ᱠᱚᱢ ᱧᱟᱢᱟ ᱟᱲᱟᱜ ᱥᱟᱠᱟᱢ ᱠᱚᱢ ᱧᱟᱢᱟ ᱥᱮ ᱟᱹᱰᱤ ᱠᱤᱪᱷᱩ ᱜᱮ ᱱᱟᱯᱟᱭ ᱱᱟᱯᱟᱭᱟᱜ ᱮᱢ ᱧᱟᱢᱟ ᱡᱟᱦᱟᱸ ᱠᱚᱢ ᱪᱟᱥ ᱠᱟᱜᱼᱟ ᱚᱲᱟᱜ ᱡᱚᱢ ᱦᱚᱸ ᱪᱟᱞᱟᱜ ᱛᱟᱢᱟ ᱟᱹᱠᱷᱨᱤᱧ ᱠᱚᱦᱚᱸ ᱦᱩᱭᱩᱜᱼᱟ ᱯᱚᱭᱥᱟᱹ ᱠᱚᱦᱚᱸ ᱤᱱᱠᱟᱢ ᱦᱚᱸ ᱦᱩᱭᱩᱜ ᱛᱟᱢᱟ ᱟᱫᱚ ᱞᱟᱦᱟ ᱵᱟᱢ ᱠᱷᱚᱨᱪᱟ ᱞᱮᱠᱷᱟᱱ ᱚᱠᱟ ᱠᱷᱚᱱᱟᱜ ᱠᱷᱚᱨᱪᱟ ᱫᱚ ᱦᱩᱭᱩᱜ ᱛᱟᱢᱟ ᱯᱳᱭᱞᱳ ᱚᱱᱟ ᱠᱷᱚᱨᱪᱟ ᱨᱮ ᱟᱹᱰᱤᱜᱟᱱ ᱜᱮ ᱠᱷᱚᱨᱪᱟᱜᱼᱟ ᱦᱤᱥᱟᱹᱵᱽ ᱞᱮᱠᱷᱟᱱ ᱫᱚ ᱛᱤᱱ ᱪᱟᱨ ᱦᱟᱡᱟᱨ ᱴᱟᱠᱟ ᱜᱟᱱ ᱠᱷᱚᱨᱚᱪᱚᱜᱼᱟ ᱩᱱᱟᱹᱜ ᱜᱟᱱ ᱫᱚ ᱠᱷᱚᱨᱚᱪ ᱜᱮ ᱦᱩᱭᱩᱜᱼᱟ ᱛᱚᱵᱮ ᱮᱱᱟ ᱚᱱᱟ ᱥᱚᱵᱽᱡᱤ ᱵᱟᱜᱟᱱ ᱵᱮᱱᱟᱜᱼᱟ ᱤᱱᱟᱹᱜᱮ ᱠᱟᱛᱷᱟᱫᱚ